ᱥᱮᱫᱟᱭ ᱨᱮᱱ ᱜᱤᱫᱽᱨᱟᱹ ᱯᱟᱹᱦᱤᱞ ᱨᱮᱱ ᱜᱤᱫᱽᱨᱟᱹ ᱠᱚᱫᱚ ᱠᱷᱮᱞ ᱛᱟᱦᱮᱱᱟᱠᱚ ᱡᱮᱢᱚᱱ ᱠᱟᱵᱟᱰᱤ ᱯᱷᱩᱴᱵᱚᱞ ᱠᱨᱤᱠᱮᱴ ᱦᱚᱠᱤ ᱟᱭᱢᱟ ᱞᱮᱠᱟᱱᱟᱜ ᱠᱷᱮᱞ ᱱᱟᱦᱟᱜ ᱡᱩᱜᱽ ᱨᱮᱱ ᱜᱤᱫᱽᱨᱟᱹ ᱢᱟ ᱠᱷᱟᱹᱞᱤ ᱯᱷᱳᱱ ᱨᱮᱜᱮ ᱜᱮᱹᱢ ᱠᱚ ᱠᱷᱮᱞᱟ ᱡᱮᱢᱚᱱ ᱯᱷᱨᱤ ᱯᱷᱟᱭᱟᱨ ᱟᱭᱢᱟ ᱞᱮᱠᱟᱱᱟᱜ ᱠᱷᱮᱞ ᱚᱠᱚᱭ ᱦᱚᱸ ᱥᱚᱨᱤᱨ ᱪᱚᱨᱪᱟ ᱜᱮ ᱵᱟᱠᱚ ᱪᱚᱨᱪᱟᱭᱟ ᱚᱱᱟ ᱞᱟᱹᱜᱤᱫ ᱛᱮ ᱱᱩᱠᱩ ᱜᱤᱫᱽᱨᱟᱹ ᱮᱢᱚᱱ ᱢᱤᱫᱴᱮᱱ ᱡᱟᱭᱜᱟ ᱨᱮ ᱫᱚᱦᱚ ᱦᱩᱭᱩᱜᱼᱟ ᱡᱟᱦᱟᱸ ᱨᱮᱫᱚ ᱡᱮᱢᱚᱱ ᱦᱳᱥᱴᱮᱞ ᱯᱷᱳᱱ ᱠᱷᱚᱱ ᱥᱟᱹᱜᱤᱧ ᱨᱮᱠᱚ ᱛᱟᱦᱮᱱ ᱢᱟ

ᱠᱷᱮᱞ ᱢᱟᱱᱮ ᱥᱚᱨᱤᱨ ᱪᱚᱨᱪᱟ ᱥᱮᱡ ᱠᱚ ᱠᱟᱹᱡ ᱠᱚ ᱞᱟᱦᱟᱜ ᱢᱟ ᱯᱟᱲᱦᱟᱣ ᱥᱟᱶᱼᱥᱟᱶᱛᱮ ᱠᱷᱮᱞ ᱦᱚᱸ ᱦᱩᱭᱩᱜ ᱛᱟᱠᱚᱣᱟ ᱥᱚᱨᱤᱨ ᱪᱚᱨᱪᱟ ᱦᱚᱸ ᱦᱩᱭᱩᱜᱼᱟ ᱚᱱᱟ ᱞᱟᱹᱜᱤᱫ ᱛᱮ ᱯᱷᱳᱱ ᱠᱷᱚᱱ ᱫᱚ